ᱮᱠᱪᱩᱭᱮᱞᱤ ᱞᱮᱯᱴᱚᱯ ᱡᱟᱦᱟᱸ ᱫᱚ ᱤᱧ ᱴᱷᱮᱡ ᱡᱟᱦᱟᱸ ᱞᱮᱯᱴᱚᱯ ᱛᱚ ᱚᱱᱟ ᱞᱮᱯᱴᱚᱯ ᱫᱚ ᱦᱩᱭᱩᱜ ᱠᱟᱱᱟ ᱟᱯᱮᱞ ᱨᱮᱱᱟᱜ ᱞᱮᱯᱴᱚᱯ ᱱᱤᱭᱟᱹ ᱨᱮᱱᱟᱜ ᱢᱤᱫᱴᱮᱡ ᱥᱩᱵᱤᱫᱟ ᱪᱮᱫ ᱠᱟᱱᱟ ᱢᱟᱱᱮ ᱱᱤᱭᱟᱹ ᱨᱮᱱᱟᱜ ᱨᱮᱢ ᱢᱮᱱᱟᱜᱼᱟ ᱟᱴ ᱡᱤᱵᱤ ᱨᱚᱢ ᱢᱮᱱᱟᱜᱼᱟ ᱦᱟᱡᱟᱨ ᱡᱤᱵᱤ ᱛᱚ ᱱᱤᱭᱟᱹ ᱫᱚ ᱱᱚᱝᱠᱟᱱᱟᱜ ᱠᱟᱱᱟ ᱡᱮᱭᱥᱮ ᱱᱚᱰᱮ ᱠᱟᱹᱢᱤ ᱠᱟᱹᱴᱤᱡ ᱠᱟᱹᱴᱤᱡ ᱠᱟᱹᱢᱤ ᱡᱮᱭᱥᱮ ᱚᱱᱞᱟᱭᱤᱱ ᱚᱱᱞᱟᱭᱤᱱ ᱠᱟᱹᱢᱤ ᱟᱹᱰᱤ ᱫᱨᱩᱛᱚ ᱜᱚᱛᱤ ᱛᱮ ᱠᱟᱹᱢᱤᱭ ᱫᱟᱭ ᱚᱱᱟ ᱥᱟᱶᱛᱮ ᱚᱱᱞᱟᱭᱤᱱ ᱨᱮᱱᱟᱜ ᱠᱟᱹᱴᱤᱡ ᱠᱟᱹᱴᱤᱡ ᱯᱷᱨᱚᱢ ᱯᱷᱤᱞᱟᱯ ᱱᱤᱭᱟᱹ ᱠᱚ ᱟᱹᱰᱤ ᱥᱩᱵᱤᱫᱷᱟ ᱦᱩᱭᱩᱜ ᱠᱟᱱᱟ ᱚᱱᱟ ᱥᱟᱶᱛᱮ ᱦᱩᱭᱩᱜ ᱠᱟᱱᱟ ᱞᱮᱯᱴᱚᱯ ᱛᱮ ᱡᱮᱭᱥᱮ ᱞᱟᱹᱴᱩ ᱠᱟᱹᱢᱤ ᱫᱚ ᱟᱹᱰᱤ ᱢᱚᱡᱽ ᱜᱮ ᱦᱩᱭᱩᱜᱼᱟ ᱢᱮᱱᱠᱷᱟᱱ ᱛᱷᱚᱲᱟ ᱜᱟᱱ ᱫᱮᱨᱤᱜ ᱠᱟᱱᱟ ᱢᱮᱱᱠᱷᱟᱱ ᱟᱹᱰᱤ ᱢᱚᱡᱽ ᱦᱩᱭᱩᱜ ᱠᱟᱱᱟ ᱟᱹᱰᱤ ᱵᱷᱟᱜᱮ ᱪᱟᱞᱟᱜ ᱠᱟᱱᱟ ᱢᱮᱱᱠᱷᱟᱱ ᱱᱤᱭᱟᱹ ᱡᱟᱦᱟᱸ ᱞᱮᱯᱴᱚᱯ ᱱᱤᱭᱟᱹ ᱨᱮ ᱥᱚᱯᱴᱚᱣᱮᱨ ᱟᱯᱞᱳᱰ ᱠᱟᱛᱮ ᱱᱤᱭᱟᱹ ᱨᱮᱱᱟᱜ ᱫᱩᱨᱚᱛᱛᱚ ᱜᱚᱛᱤ ᱛᱮ ᱠᱟᱹᱢᱤ ᱫᱚ ᱮᱠᱪᱩᱭᱮᱞᱤ ᱪᱟᱞᱟᱜ ᱠᱟᱱᱟ ᱟᱫᱚ ᱱᱤᱭᱟᱹ ᱜᱤ ᱡᱟᱦᱟᱸ ᱫᱚ ᱟᱯᱮᱞ ᱟᱭᱯᱷᱳᱱ ᱨᱮᱱᱟᱜ ᱞᱮᱯᱴᱚᱯ ᱥᱮ ᱟᱯᱮᱞ ᱠᱚᱢᱯᱟᱱᱤ ᱨᱮᱱᱟᱜ ᱞᱮᱯᱴᱚᱯ ᱱᱤᱭᱟᱹ ᱫᱚ ᱵᱮᱥᱴ ᱥᱟᱨᱵᱷᱤᱥ ᱟᱨ ᱵᱮᱥᱴᱟᱜ ᱜᱮᱭ ᱮᱢᱫᱟ ᱱᱚᱰᱮ ᱟᱨ ᱚᱱᱟ ᱠᱷᱟᱹᱛᱤᱨ ᱛᱮ ᱠᱟᱹᱴᱤᱡ ᱠᱟᱹᱢᱤ ᱠᱚᱢ ᱥᱮ ᱠᱚᱢ ᱟᱹᱰᱤ ᱫᱩᱨᱚᱛᱛᱚ ᱟᱹᱰᱤ ᱩᱥᱟᱹᱨᱟ ᱦᱩᱭᱩᱜ ᱠᱟᱱᱟ ᱤᱧᱟᱹᱜ ᱮᱢᱟᱨᱡᱮᱱᱥᱤ ᱠᱟᱹᱢᱤ ᱥᱮ ᱚᱱᱟ ᱨᱮᱱᱟᱜ ᱪᱟᱨᱡ ᱟᱹᱰᱤ ᱯᱚᱡᱮᱴᱤᱵ ᱴᱟᱭᱤᱢ ᱛᱟᱦᱮᱱ ᱠᱟᱱᱟ ᱢᱤᱫ ᱫᱚᱢ ᱪᱟᱨᱡᱽ ᱠᱟᱛᱮ ᱢᱚᱴᱟᱢᱩᱴᱤ ᱤᱧ ᱤᱧᱟ ᱜ ᱮᱢᱟᱨᱡᱮᱱᱥᱤ ᱠᱟᱹᱢᱤ ᱨᱮ ᱡᱟᱦᱟᱸᱨᱤᱧ ᱪᱟᱞᱟᱣ ᱠᱟᱱᱟ ᱴᱟᱣᱩᱱ ᱵᱟᱡᱟᱨ ᱚᱸᱰᱮ ᱩᱰᱩᱝ ᱠᱟᱛᱮ ᱤᱧᱟᱹᱜ ᱠᱟᱹᱢᱤᱦᱚᱨᱟ ᱠᱩᱧ ᱞᱟᱦᱟ ᱫᱟᱲᱮᱭᱟᱜ ᱠᱟᱱᱟ ᱱᱤᱭᱟᱹ ᱜᱮ ᱤᱧᱟᱹᱜ ᱟᱹᱰᱤ ᱯᱚᱡᱮᱴᱤᱵ ᱠᱟᱹᱢᱤ ᱯᱚᱡᱮᱴᱤᱵ ᱞᱮᱯᱴᱚᱯ ᱠᱟᱱᱟ ᱚᱱᱟ ᱨᱮᱱᱟᱜ ᱤᱱᱥᱯᱨᱮᱱᱥ ᱥᱮ ᱚᱱᱟ ᱨᱮᱱᱟᱜ ᱯᱟᱨᱴᱥ ᱠᱚ ᱟᱹᱰᱤ ᱵᱟᱛᱨᱟᱣ ᱨᱮᱢ ᱨᱚᱢ ᱟᱹᱰᱤ ᱵᱟᱛᱨᱟᱣ ᱱᱤᱭᱟᱹ ᱠᱷᱟᱹᱛᱤᱨ ᱛᱮ ᱡᱟᱦᱟᱸ ᱞᱮᱯᱴᱚᱯ ᱢᱮᱱᱟᱜᱼᱟ ᱚᱱᱟ ᱞᱮᱯᱴᱚᱯ ᱤᱭᱩᱡᱽ ᱠᱟᱛᱮ ᱤᱧ ᱢᱚᱡᱟᱧ ᱵᱩᱡᱷᱟᱹᱣᱮᱫᱟ ᱟᱨ ᱱᱤᱭᱟᱹ ᱞᱮᱯᱴᱚᱯ ᱛᱮ ᱤᱧᱟᱹᱜ ᱮᱢᱟᱨᱡᱮᱱᱥᱤ ᱠᱟᱹᱢᱤ ᱠᱚ ᱡᱟᱦᱟᱱᱟᱜ ᱦᱳᱭᱛᱳ ᱡᱟᱦᱟᱱᱟᱜ ᱵᱷᱤᱰᱭᱳᱧ ᱥᱩᱴ ᱠᱮᱫᱟ ᱚᱱᱟᱨᱤᱧ ᱟᱯᱞᱳᱰ ᱫᱟᱲᱮᱭᱟᱜᱼᱟ ᱯᱷᱚᱴᱳᱧ ᱥᱩᱴ ᱠᱮᱫᱟ ᱚᱱᱟᱨᱤᱧ ᱟᱯᱞᱳᱰ ᱮᱫᱟ ᱮᱠᱫᱚᱢ ᱯᱩᱨᱟᱹ ᱛᱟᱦᱮᱱ ᱠᱟᱱᱟ ᱚᱸᱰᱮ ᱠᱳᱱᱳ ᱯᱨᱚᱵᱞᱮᱢ ᱦᱩᱭᱩᱜ ᱠᱟᱱᱟ ᱵᱷᱟᱭᱨᱟᱥ ᱨᱮᱱᱟᱜ ᱠᱳᱱᱳ ᱵᱚᱛᱚᱨ ᱦᱚᱸ ᱵᱟᱹᱱᱩᱜᱼᱟ ᱮᱭ ᱠᱷᱟᱹᱛᱤᱨ ᱟᱜ ᱤᱧ ᱞᱮᱯᱴᱚᱯ ᱡᱟᱦᱟᱸ ᱫᱚ ᱟᱯᱮᱞ ᱨᱮᱱᱟᱜ ᱤᱧ ᱵᱮᱵᱚᱦᱟᱨᱮᱫᱟ ᱱᱤᱭᱟᱹ ᱠᱷᱟᱹᱛᱤᱨ ᱛᱮ ᱟᱹᱰᱤ ᱢᱚᱡᱽ ᱯᱚᱨᱤᱥᱮᱵᱟᱧ ᱧᱟᱢ ᱠᱟᱫᱟ ᱥᱟᱨᱵᱷᱤᱥᱤᱧ ᱧᱟᱢ ᱠᱟᱫᱟ ᱱᱤᱭᱟᱹ ᱜᱮ ᱤᱧᱟᱹᱜ ᱫᱷᱟᱨᱚᱱᱟ ᱫᱚ